ᱤᱧ ᱟᱸᱠᱟᱣ ᱤᱧ ᱪᱮᱫ ᱠᱟᱫᱟ ᱚᱱᱟ ᱠᱚᱫᱚ ᱵᱟᱯᱞᱟ ᱵᱤᱦᱟᱹ ᱠᱚᱨᱮᱫ ᱵᱟᱦᱟ ᱢᱟᱜ ᱢᱚᱬᱮ ᱥᱚᱦᱨᱟᱭ ᱠᱚᱨᱮᱫ ᱞᱮ ᱦᱟᱥᱟᱞᱮ ᱟᱹᱜᱩᱭᱟ ᱦᱟᱥᱟᱭᱟᱞᱮ ᱯᱩᱸᱲ ᱡᱮᱨᱮᱲ ᱟᱞᱮ ᱛᱟᱨᱯᱚᱨᱮ ᱯᱩᱸᱰ ᱥᱟᱯᱷᱟᱭᱟᱞᱮ ᱯᱩᱬ ᱥᱟᱯᱷᱟ ᱯᱚᱨᱮ ᱫᱟᱨᱮ ᱠᱚᱞᱮ ᱟᱸᱠᱟᱣᱟ ᱵᱟᱦᱟ ᱱᱟᱹᱲᱤ ᱠᱚᱞᱮ ᱟᱸᱠᱟᱣ ᱜᱮᱭᱟ ᱢᱟᱨᱟᱜ ᱠᱚᱞᱮ ᱟᱸᱠᱟᱣ ᱜᱮᱭᱟ ᱪᱮᱬᱮ ᱠᱚᱞᱮ ᱟᱸᱠᱟᱣ ᱠᱚᱜᱮᱭᱟ ᱟᱭᱢᱟ ᱟᱹᱰᱤ ᱨᱚᱠᱚᱢ ᱡᱤᱱᱤᱥᱞᱮ ᱟᱸᱠᱟᱣ ᱠᱚᱜᱮᱭᱟ ᱥᱚᱨᱦᱟᱭ ᱥᱚᱢᱚᱭ ᱫᱚ ᱨᱟᱹᱥᱠᱟᱹᱣᱟᱱ ᱡᱤᱱᱤᱥ ᱠᱟᱱᱟ ᱚᱱᱟ ᱠᱚᱜᱤᱧ ᱪᱮᱫ ᱟᱠᱟᱫᱟ